ᱟᱹᱭᱟᱹᱛ ᱦᱤᱸᱥ ᱟᱨ ᱵᱷᱮᱱᱛᱟ ᱠᱟᱛᱷᱟ ᱫᱚ ᱦᱩᱭᱩᱜ ᱠᱟᱱᱟ ᱥᱟᱥᱟᱝ ᱯᱤᱭᱳ ᱧᱮᱞ ᱞᱮ ᱪᱟᱞᱟᱜ ᱠᱟᱱᱟ ᱟᱨ ᱢᱤᱫᱴᱮᱱ ᱫᱷᱟᱹᱨᱛᱤ ᱩᱴᱟᱹ ᱟᱨ ᱢᱤᱫᱴᱮᱱ ᱫᱚ ᱦᱩᱭᱩᱜ ᱠᱟᱱᱟ ᱞᱩᱴᱤ ᱚᱲᱮᱡ